ᱤᱧᱟᱹᱜ ᱥᱟᱸᱜᱷᱟᱨ ᱵᱮᱯᱟᱨ ᱛᱮ ᱞᱟᱹᱭ ᱫᱚ ᱦᱩᱭᱩᱜ ᱠᱟᱱᱟ ᱞᱟᱭᱤᱯᱷ ᱨᱮ ᱢᱤᱫ ᱫᱷᱟᱣ ᱜᱟᱱ ᱫᱚ ᱫᱟᱬᱟ ᱫᱚ ᱫᱚᱨᱠᱟᱨ ᱠᱟᱱ ᱜᱮᱭᱟ ᱪᱮᱫᱟᱜ ᱥᱮ ᱞᱟᱭᱤᱯᱷ ᱨᱮ ᱡᱩᱫᱤ ᱵᱟᱢ ᱫᱟᱬᱟᱭᱟ ᱪᱮᱫ ᱮᱢ ᱫᱟᱬᱟᱭᱟ ᱛᱟᱦᱚᱞᱮ ᱟᱨ ᱱᱤᱭᱟᱹ ᱡᱩᱣᱟᱹᱱ ᱵᱚᱭᱚᱥ ᱨᱮ ᱫᱟᱬᱟ ᱫᱚ ᱫᱚᱨᱠᱟᱨᱜᱮ ᱠᱟᱨᱚᱱ ᱦᱩᱭᱩᱜ ᱠᱟᱱᱟ ᱤᱧ ᱵᱟᱨ ᱡᱟᱭᱜᱟᱧ ᱥᱟᱸᱜᱷᱟᱨ ᱠᱟᱫᱟ ᱵᱷᱟᱜᱮ ᱴᱷᱤᱠ ᱡᱮᱢᱚᱱ ᱦᱩᱭᱩᱜ ᱠᱟᱱᱟ ᱢᱤᱫᱴᱤᱱ ᱟᱵᱚᱣᱟᱜ ᱡᱷᱟᱲᱜᱨᱟᱢ ᱰᱤᱥᱴᱤᱠ ᱨᱮᱭᱟᱜ ᱰᱤᱭᱟᱨ ᱯᱟᱨᱠ ᱡᱟᱦᱟᱸ ᱠᱚ ᱞᱟᱹᱭ ᱚᱸᱰᱮ ᱫᱚ ᱧᱮᱞᱢᱮ ᱵᱤᱞᱩᱯᱛᱚ ᱡᱤᱭᱟᱹᱞᱤ ᱠᱚ ᱧᱮᱧᱟᱢ ᱠᱚᱣᱟ ᱠᱤᱪᱷᱩ ᱡᱤᱭᱟᱹᱞᱤ ᱡᱮᱢᱚᱱ ᱦᱚᱨᱤᱱ ᱠᱚ ᱩᱱᱠᱩ ᱠᱚᱫᱚ ᱟᱵᱚᱣᱟᱜ ᱢᱮᱫ ᱛᱮᱫᱚ ᱱᱤᱛᱚᱜ ᱫᱚ ᱵᱟᱵᱚᱱ ᱧᱮᱧᱟᱢᱮᱜ ᱠᱚᱣᱟ ᱟᱹᱰᱤᱫᱤᱱ ᱨᱮᱜᱮ ᱠᱚ ᱵᱤᱞᱩᱛᱚ ᱠᱟᱱᱟ ᱞᱟᱹᱭ ᱜᱟᱱᱚᱜᱼᱟ ᱠᱤᱱᱛᱩ ᱮᱭ ᱢᱩᱦᱩᱨᱛᱮ ᱚᱸᱰᱮ ᱪᱟᱞᱟᱣ ᱠᱟᱛᱮᱜ ᱡᱩᱫᱤ ᱟᱢ ᱧᱮᱞ ᱥᱟᱱᱟ ᱢᱮᱭᱟ ᱧᱮᱞ ᱫᱟᱲᱮ ᱠᱚᱣᱟᱢ ᱚᱸᱰᱮ ᱚᱱᱟ ᱨᱮᱱᱟᱜ ᱚᱯᱚᱨᱪᱩᱱᱤᱴᱤ ᱵᱷᱟᱜᱮ ᱢᱮᱱᱟᱜᱼᱟ ᱦᱳᱴᱮᱞ ᱵᱮᱵᱚᱥᱛᱷᱟ ᱡᱚᱛᱚ ᱠᱤᱪᱷᱩ ᱮᱵᱮᱞ ᱮᱵᱮᱞ ᱠᱳᱱᱳ ᱪᱟᱯ ᱵᱟᱝ ᱦᱩᱭᱩᱜᱼᱟ ᱱᱚᱢᱵᱚᱨ ᱴᱩ ᱦᱩᱭᱩᱜ ᱠᱟᱱᱟ ᱢᱩᱠᱩᱴᱢᱚᱱᱤᱯᱩᱨ ᱡᱮᱢᱚᱱ ᱚᱸᱰᱮ ᱪᱟᱞᱟᱣ ᱠᱟᱛᱮᱜ ᱤᱧ ᱰᱮᱢ ᱨᱤᱧ ᱟᱹᱪᱩᱨᱱᱟ ᱜᱳᱴᱟ ᱰᱮᱢ ᱫᱷᱟᱨᱮ ᱫᱷᱟᱨᱮᱛᱮ ᱟᱹᱰᱤ ᱢᱚᱡᱽ ᱤᱧ ᱵᱩᱡᱽ ᱠᱮᱫᱟ ᱛᱟᱨᱯᱚᱨᱮ ᱱᱟᱹᱣᱠᱟᱹᱨᱮ ᱫᱮᱡ ᱠᱟᱛᱮᱜ ᱢᱤᱫ ᱫᱷᱟᱣ ᱯᱟᱨᱠ ᱞᱮ ᱫᱟᱬᱟ ᱠᱮᱫᱟ ᱟᱹᱰᱤ ᱵᱮᱥᱤᱧ ᱵᱩᱡᱽ ᱠᱮᱫᱟ ᱡᱮ ᱞᱟᱹᱣᱠᱟᱹᱨᱮ ᱫᱮᱡ ᱠᱟᱛᱮᱜ ᱥᱚᱢᱩᱫᱨᱩ ᱞᱮᱠᱟᱧ ᱵᱩᱡᱽ ᱠᱮᱫᱟ ᱤᱱᱟᱹᱠᱤᱱ ᱵᱟᱨᱭᱟ ᱡᱟᱭᱜᱟ ᱜᱤᱧ ᱵᱷᱤᱥᱤᱴ ᱟᱠᱟᱫᱟ